ᱟᱵᱚᱣᱟᱜ ᱱᱚᱣᱟ ᱦᱟᱨᱡᱚ ᱨᱮ ᱢᱟᱦᱟᱸ ᱛᱤᱱᱟᱹᱜ ᱥᱟᱱᱛᱟᱲ ᱦᱚᱯᱚᱱ ᱜᱮ ᱢᱮᱱᱟᱜ ᱵᱚᱱᱟ ᱟᱵᱚ ᱡᱟᱦᱟᱸ ᱨᱮᱜᱮ ᱵᱚᱱ ᱥᱮᱱᱚᱜᱼᱟ ᱥᱮ ᱡᱟᱦᱟᱸᱭ ᱥᱟᱶᱜᱮ ᱵᱚᱱ ᱧᱟᱯᱟᱢᱟ ᱢᱮᱛᱟᱭᱟᱵᱚᱱ ᱡᱚᱦᱟᱨ ᱜᱮ ᱥᱮ ᱟᱡ ᱦᱚᱸ ᱢᱮᱛᱟ ᱵᱚᱱᱟᱭ ᱡᱚᱦᱟᱨ ᱜᱮ ᱥᱮ ᱟᱨᱦᱚᱸ ᱟᱵᱚᱱᱟᱜ ᱦᱚᱨᱚᱜ ᱵᱟᱸᱫᱮ ᱨᱚᱲ ᱟᱲᱟᱝ ᱢᱩᱴᱷᱟᱹᱱ ᱠᱚ ᱧᱮᱞ ᱛᱮᱜᱮ ᱠᱚ ᱴᱷᱤᱠᱟᱹ ᱵᱚᱱᱟ ᱡᱮ ᱟᱵᱚ ᱫᱚ ᱥᱟᱱᱛᱟᱲ ᱠᱟᱱᱟ ᱵᱚᱱ